ᱱᱚᱣᱟ ᱵᱟᱨᱮᱛᱮ ᱢᱤᱫ ᱵᱟᱨ ᱠᱟᱛᱷᱟᱧ ᱞᱟᱹᱭ ᱟᱸᱡᱚᱢ ᱟᱵᱚᱱ ᱞᱮᱜᱮ ᱛᱚᱵᱮ ᱛᱤᱨᱞᱟᱹ ᱦᱚᱯᱚᱱ ᱠᱚᱣᱟᱜ ᱥᱮᱪᱮᱫ ᱫᱚ ᱱᱚᱝᱠᱟ ᱞᱮᱠᱟᱱᱟᱜ ᱡᱟᱛᱮ ᱚᱞ ᱯᱟᱲᱦᱟᱣ ᱩᱢᱮᱨ ᱨᱮᱠᱚ ᱡᱟᱶᱟᱭᱚᱜ ᱠᱟᱱᱟ ᱥᱮᱠᱚ ᱡᱟᱶᱟᱭ ᱠᱟᱠᱚ ᱠᱟᱱᱟ ᱟᱹᱰᱤ ᱠᱟᱹᱴᱤᱡ ᱩᱢᱮᱨ ᱨᱮᱜᱮ ᱚᱠᱚᱭ ᱫᱚ ᱟᱴᱷᱨᱚ ᱵᱚᱪᱷᱚᱨ ᱵᱟᱝ ᱦᱩᱭ ᱟᱠᱟᱱ ᱛᱟᱭᱟ ᱩᱱ ᱨᱮᱜᱮ ᱡᱟᱶᱟᱭᱚᱜ ᱠᱟᱱᱟ ᱟᱨ ᱟᱠᱚ ᱚᱲᱟᱜ ᱠᱷᱚᱱ ᱦᱚᱸᱠᱚ ᱡᱟᱶᱟᱭ ᱠᱟᱠᱚ ᱠᱟᱱᱟ ᱟᱨ ᱡᱟᱶᱟᱭ ᱠᱟᱛᱮᱫ ᱵᱟᱵᱚᱱ ᱢᱮᱫ ᱞᱩᱛᱩᱨ ᱟᱠᱚ ᱠᱟᱱᱟ ᱚᱞ ᱯᱟᱲᱦᱟᱣ ᱨᱮ ᱩᱱᱟᱹᱜ ᱵᱟᱝ ᱦᱩᱭᱩᱜ ᱠᱟᱱᱟ ᱟᱨ ᱚᱱᱟᱛᱮ ᱛᱤᱨᱞᱟᱹ ᱦᱚᱯᱚᱱ ᱠᱚᱫᱚ ᱟᱹᱰᱤ ᱜᱮᱵᱚᱱ ᱰᱷᱤᱞᱟᱹ ᱰᱷᱤᱞᱟᱹᱣᱟᱠᱚ ᱠᱟᱱᱟ ᱰᱷᱤᱞᱟᱹᱣ ᱟᱠᱟᱫ ᱠᱚᱣᱟ ᱟᱨ ᱛᱤᱨᱞᱟᱹ ᱦᱚᱯᱚᱱ ᱠᱚᱣᱟᱜ ᱵᱟᱨᱮᱨᱮ ᱞᱟᱹᱭ ᱫᱚ ᱱᱚᱣᱟ ᱠᱟᱱᱟ ᱡᱮ ᱟᱵᱚ ᱥᱟᱱᱛᱟᱲ ᱥᱚᱢᱟᱡᱽ ᱨᱮ ᱚᱠᱟ ᱠᱟᱱᱟ ᱱᱤᱭᱚᱢ ᱠᱟᱹᱱᱩᱱ ᱚᱱᱟ ᱵᱚᱱ ᱞᱮᱵᱮᱫ ᱜᱟᱸᱰᱮᱭᱮᱫ ᱠᱟᱱᱟ ᱟᱨ ᱟᱹᱰᱤᱜᱟᱱ ᱜᱮᱵᱚᱱ ᱞᱮᱵᱮᱫ ᱞᱚᱴᱚᱢ ᱯᱟᱨᱚᱢ ᱟᱹᱜᱩ ᱟᱠᱟᱫᱼᱟ ᱱᱚᱣᱟ ᱛᱤᱨᱞᱟᱹ ᱦᱚᱯᱚᱱ ᱪᱮᱫ ᱞᱟᱹᱜᱤᱫ ᱱᱚᱣᱟ ᱟᱞᱮ ᱴᱚᱴᱷᱟ ᱨᱮ ᱯᱟᱲᱦᱟᱜ ᱨᱮᱭᱟᱜ ᱟᱹᱰᱤ ᱢᱩᱥᱠᱤᱞ ᱧᱚᱜ ᱜᱮᱭᱟ ᱟᱨ ᱚᱠᱟ ᱠᱚᱨᱮ ᱪᱚ ᱩᱢᱩᱠᱼᱛᱩᱢᱩᱠ ᱡᱟᱭᱜᱟ ᱢᱮᱱᱟᱜᱼᱟ ᱚᱱᱟ ᱠᱚ ᱡᱟᱭᱜᱟ ᱨᱮ ᱯᱟᱲᱦᱟᱜ ᱨᱮᱭᱟᱜ ᱫᱚ ᱟᱹᱰᱤ ᱥᱩᱵᱤᱫᱷᱟ ᱢᱮᱱᱟᱜ ᱛᱟᱵᱚᱱᱟ ᱮᱱᱛᱮᱫ ᱚᱱᱛᱮᱱ ᱠᱚᱫᱚ ᱠᱩᱲᱤ ᱦᱚᱯᱚᱱᱟᱜ ᱦᱚᱸ ᱢᱤᱫᱴᱮᱱ ᱥᱤᱠᱠᱷᱤᱛᱚ ᱢᱮᱱᱟᱜ ᱛᱟᱭᱟ ᱡᱮ ᱩᱱᱠᱩ ᱟᱠᱚ ᱵᱷᱚᱵᱤᱥᱥᱚᱛ ᱨᱮᱠᱚ ᱚᱞ ᱯᱟᱲᱦᱟᱜ ᱠᱟᱱᱟ ᱟᱹᱰᱤ ᱞᱟᱹᱴᱩ ᱞᱟᱹᱴᱩ ᱫᱷᱟᱨᱤᱡ ᱩᱱᱠᱩ ᱟᱠᱚᱣᱟᱜ ᱥᱤᱠᱷᱱᱟᱹᱛ ᱩᱯᱨᱩᱢ ᱠᱚ ᱵᱮᱱᱟᱣᱫᱟ ᱟᱨ ᱵᱚᱱ ᱟᱵᱚ ᱱᱚᱣᱟ ᱤᱭᱟᱹ ᱨᱮᱦᱚᱸ ᱡᱮᱢᱚᱱ ᱱᱚᱝᱠᱟ ᱦᱩᱭᱩᱜ ᱢᱟ ᱟᱨ ᱟᱹᱰᱤ ᱠᱟᱹᱴᱤᱡ ᱠᱷᱚᱱ ᱫᱚ ᱵᱟᱵᱚᱱ ᱡᱟᱶᱟᱭ ᱵᱟᱲᱟ ᱠᱟᱠᱚᱣᱟ ᱩᱱᱠᱩ ᱫᱚ ᱮᱱᱛᱮᱫ ᱚᱠᱛᱚ ᱜᱮ ᱵᱟᱝ ᱠᱟᱱᱟ ᱯᱟᱲᱦᱟᱜ ᱴᱟᱭᱤᱢ ᱚᱠᱛᱚ ᱨᱮᱢ ᱡᱟᱶᱟᱭ ᱮᱭᱟ ᱱᱚᱣᱟᱫᱚ ᱮᱠᱟᱞ ᱜᱮ ᱵᱟᱝ ᱴᱷᱤᱠᱼᱟ